ᱟᱞᱮᱭᱟᱜ ᱴᱚᱴᱷᱟᱨᱮ ᱢᱚᱴᱟ ᱢᱩᱴᱤ ᱢᱤᱫ ᱠᱤᱞᱳ ᱢᱤᱴᱟᱨ ᱥᱟᱺᱜᱤᱧ ᱨᱮ ᱢᱤᱫᱴᱟᱝ ᱜᱟᱰᱟ ᱢᱮᱱᱟᱜᱼᱟ ᱡᱟᱦᱟᱸᱭ ᱫᱚ ᱚᱡᱚᱭ ᱜᱟᱰᱟ ᱞᱮ ᱢᱮᱛᱟᱜᱼᱟ ᱚᱱᱟ ᱜᱟᱰᱟ ᱨᱮᱜᱮ ᱵᱚᱨᱥᱟ ᱥᱩᱢᱳᱭ ᱵᱚᱱᱱᱟ ᱦᱟᱡᱩᱜ ᱜᱮᱭᱟ ᱟᱨ ᱛᱚᱠᱷᱚᱱ ᱢᱟᱱᱮ ᱜᱟᱰᱟ ᱯᱟᱨᱚᱢ ᱨᱮᱱᱟᱜ ᱢᱤᱫᱴᱟᱝ ᱜᱮ ᱩᱯᱟᱭ ᱛᱮᱦᱮᱱᱟ ᱚᱱᱟ ᱫᱚ ᱦᱩᱭᱩᱜ ᱠᱟᱱᱟ ᱞᱟᱹᱣᱠᱟᱹ ᱢᱟᱫᱽᱫᱷᱚᱢ ᱛᱮ ᱟᱨ ᱚᱱᱟ ᱞᱟᱹᱣᱠᱟᱹ ᱪᱮᱛᱟᱱ ᱨᱮ ᱟᱞᱮ ᱢᱟᱹᱱᱢᱤ ᱥᱚᱢᱟᱱ ᱥᱩᱢᱩᱝ ᱫᱚ ᱵᱟᱝ ᱜᱟᱹᱰᱤ ᱢᱚᱴᱚᱨᱥᱟᱭᱠᱮ ᱥᱟᱭᱠᱮᱞ ᱠᱚᱦᱚᱸ ᱞᱮ ᱯᱟᱨᱚᱢ ᱜᱮᱭᱟ ᱟᱨ ᱚᱱᱟ ᱥᱳᱢᱳᱭ ᱨᱮ ᱢᱤᱫᱵᱟᱨ ᱥᱳᱢᱳᱭ ᱱᱚᱝᱠᱟᱜᱮ ᱟᱡᱷᱟᱴ ᱨᱮᱞᱮ ᱯᱟᱲᱟᱜᱼᱟ ᱡᱟᱦᱟᱸ ᱫᱚ ᱫᱟᱜ ᱨᱮᱱᱟᱜ ᱥᱨᱳᱛ ᱡᱩᱫᱤ ᱰᱷᱮᱨ ᱜᱮ ᱛᱟᱦᱮᱱ ᱛᱟᱦᱚᱞᱮ ᱠᱷᱟᱱ ᱫᱚ ᱡᱟᱦᱟᱸ ᱡᱟᱭᱜᱟ ᱨᱮ ᱟᱞᱮ ᱪᱟᱞᱟᱜ ᱫᱚᱨᱠᱟᱨ ᱚᱱᱟ ᱡᱟᱭᱜᱟ ᱨᱮ ᱵᱟᱝ ᱪᱟᱞᱟᱣ ᱠᱟᱛᱮ ᱮᱴᱟᱜ ᱥᱮᱫ ᱜᱮ ᱱᱟᱹᱣᱠᱟᱹᱭ ᱚᱨ ᱤᱫᱤ ᱛᱟᱞᱮᱭᱟ ᱛᱚ ᱚᱱᱮ ᱚᱱᱟ ᱟᱱᱟᱴ ᱧᱮᱞ ᱟᱹᱜᱩ ᱦᱩᱭ ᱠᱟᱱᱟ ᱧᱮᱞ ᱟᱹᱜᱩ ᱦᱩᱭ ᱠᱟᱱ ᱜᱮᱭᱟ